ᱦᱮᱸ ᱞᱟᱹᱭ ᱢᱮ

ᱦᱮᱸ ᱦᱮᱸ ᱦᱮᱸ ᱦᱮᱸ ᱟᱫᱚ ᱱᱚᱛᱮ ᱢᱟ ᱵᱷᱟᱹᱜᱤ ᱡᱷᱟᱲᱠᱷᱚᱰ ᱨᱮᱱᱟᱜ ᱟᱞᱮ ᱟᱹᱛᱩ ᱫᱤᱥᱚᱢ ᱠᱚᱨᱮ ᱦᱚᱸ ᱵᱷᱟᱹᱜᱤ ᱠᱚ ᱦᱮᱱᱟᱜ ᱠᱚᱣᱟ ᱡᱷᱟᱲᱠᱷᱚᱰ ᱨᱮᱱ ᱦᱚᱲ ᱠᱚ ᱦᱮᱡ ᱵᱟᱲᱟ ᱟᱠᱟᱱ ᱜᱮᱭᱟ ᱤᱧ ᱨᱮᱱ ᱵᱚᱱᱫᱷᱩ ᱠᱚᱲᱟ ᱠᱚᱦᱚᱸ ᱢᱮᱱᱟᱜ ᱠᱚᱣᱟ ᱦᱮᱸ ᱟᱫᱚ ᱟᱡᱚᱢ ᱵᱟᱲᱟ ᱟᱠᱟᱫ ᱠᱚᱣᱟᱹᱧ ᱠᱤᱪᱷᱩ ᱜᱟᱱ ᱢᱟᱨᱟᱣᱠᱚᱨᱮ ᱧᱟᱯᱟᱢ ᱠᱚᱨᱮ ᱯᱮᱲᱟ ᱯᱮᱲᱟ ᱠᱚᱞᱮ ᱵᱮᱱᱟᱣ ᱵᱟᱲᱟ ᱟᱠᱟᱱᱟ ᱱᱮᱛᱟᱨ ᱫᱚ ᱟᱫᱚ ᱠᱤᱪᱷᱩ ᱠᱚᱲᱟ ᱠᱚ ᱫᱚᱠᱚ ᱞᱟᱹᱭ ᱵᱟᱲᱟᱭᱟ ᱡᱮ ᱦᱮᱸ ᱚᱱᱛᱮ ᱨᱮᱫᱚ ᱥᱮ ᱨᱚᱠᱚᱢ ᱚᱱᱠᱟ ᱨᱚᱡᱽᱜᱟ ᱵᱟᱹᱱᱩᱜᱼᱟ ᱥᱮ ᱥᱚᱨᱠᱟ ᱦᱚᱸ ᱥᱚᱨᱠᱟᱨ ᱦᱚᱸ ᱩᱱᱟᱹᱜ ᱥᱩᱡᱚᱠ ᱥᱩᱵᱤᱫᱟ ᱥᱚᱨᱠᱟᱨᱤ ᱵᱷᱟᱵᱮ ᱵᱟᱝ ᱧᱟᱢᱚᱜ ᱠᱟᱱᱟ ᱦᱮᱸ ᱟᱨ ᱱᱚᱛᱮᱫᱚ ᱚᱱᱛᱮᱫᱚ ᱤᱭᱟᱹ ᱫᱤᱥᱚᱢ ᱫᱷᱤᱨᱤ ᱫᱤᱥᱚᱢ ᱠᱟᱱᱟ ᱛᱚ ᱫᱷᱤᱨᱤ ᱫᱤᱥᱚᱢ ᱨᱮ ᱚᱱᱠᱟ ᱦᱮᱸ ᱵᱩᱨᱩ ᱫᱤᱥᱚᱢ ᱚᱱᱠᱟ ᱪᱟᱥ ᱵᱟᱥ ᱦᱚᱸ ᱵᱟᱝ ᱦᱩᱭᱩᱜ ᱠᱟᱱᱟ ᱟᱨ ᱱᱚᱛᱮ ᱢᱟ ᱟᱞᱮ ᱥᱮᱫ ᱢᱟ ᱚᱱᱠᱟ ᱵᱟᱨᱚ ᱢᱟᱥ ᱜᱮ ᱪᱟᱥ ᱵᱟᱥ ᱦᱩᱭᱩᱜ ᱠᱟᱱᱟ ᱛᱟᱨ ᱡᱮᱢᱚᱱ ᱡᱚᱱᱰᱨᱟ ᱦᱩᱲᱩ ᱜᱩᱦᱩᱢ ᱛᱟᱯᱚᱨ ᱦᱮᱸ ᱡᱚᱛᱚ ᱨᱚᱠᱚᱢ ᱯᱷᱚᱥᱚᱞ ᱜᱮ ᱱᱮᱛᱟᱨ ᱫᱚ ᱦᱩᱭᱩᱜᱼᱟ ᱵᱟᱨᱚ ᱢᱟᱥ ᱜᱮ ᱟᱨ ᱚᱱᱛᱮ ᱫᱚ ᱠᱟᱛᱷᱟᱡ ᱥᱮᱨᱚᱠᱚᱢ ᱚᱱᱠᱟ ᱦᱮᱸ ᱦᱮᱸ ᱦᱮᱸ ᱚᱱᱟ ᱛᱮᱜᱮ ᱚᱱᱛᱮ ᱫᱚ ᱢᱟᱱᱮ ᱩᱱᱟᱹᱜ ᱢᱟᱱᱮ ᱦᱚᱲ ᱵᱟᱠᱚ ᱠᱮᱴᱮᱡ ᱫᱟᱲᱮᱜ ᱠᱟᱱᱟ ᱠᱚ ᱨᱮᱸᱜᱮᱡᱽ ᱜᱮ ᱡᱟᱹᱥᱛᱤ ᱠᱚ ᱛᱟᱦᱮᱱ ᱠᱟᱱᱟ ᱠᱟᱛᱷᱟᱡ ᱟᱹᱰᱤ ᱦᱮᱸ ᱟᱫᱚ ᱚᱱᱟ ᱛᱮ ᱱᱚᱛᱮ ᱠᱟᱛᱷᱟᱡ ᱠᱚ ᱦᱮᱡ ᱟᱠᱟᱱᱟ ᱟᱨ ᱱᱚᱛᱮ ᱨᱮᱫᱚ ᱠᱟᱛᱷᱟᱡ ᱡᱮᱢᱚᱱ ᱡᱚᱛᱚ ᱵᱷᱟᱜᱮ ᱵᱚᱪᱷᱚᱨ ᱠᱚ ᱦᱩᱭ ᱵᱟᱲᱟ ᱟᱠᱟᱱᱟ ᱱᱚᱛᱮ ᱫᱚ ᱠᱟᱛᱷᱟᱡ ᱪᱟᱹᱠᱨᱤ ᱵᱟᱹᱠᱨᱤ ᱠᱚᱨᱮ ᱦᱚᱸ ᱵᱷᱟᱹᱜᱤ ᱥᱩᱡᱚᱠ ᱥᱩᱵᱤᱫᱟ ᱠᱚ ᱧᱟᱢ ᱮᱫᱟ ᱱᱚᱰᱮ ᱯᱚᱥᱪᱤᱢᱵᱚᱝᱜᱚ ᱥᱚᱨᱠᱟᱨ ᱫᱚ ᱵᱷᱟᱜᱮ ᱥᱩ ᱮᱢᱟ ᱠᱚ ᱠᱟᱱᱟ

ᱦᱮᱸ ᱱᱤᱡᱮᱨᱮᱱ ᱱᱤᱡᱮᱨᱟᱜ ᱡᱟᱭᱜᱟ ᱡᱩᱢᱤ ᱟᱲᱟᱜ ᱜᱤᱰᱤ ᱠᱟᱛᱮᱫ ᱠᱚ ᱪᱟᱞᱟᱜ ᱠᱟᱱᱟ ᱦᱮᱸ ᱦᱮᱸ ᱮᱱᱛᱮᱫ ᱟᱨ ᱱᱚᱛᱮ ᱨᱮᱦᱚᱸ ᱛᱟᱭᱚᱢ ᱛᱮ ᱟᱠᱟᱱ ᱡᱟᱭᱜᱟ ᱠᱚ ᱡᱚᱛᱚ ᱮᱥᱮᱫ ᱪᱟᱵᱟ ᱞᱮᱱᱠᱷᱟᱱ ᱫᱚ ᱪᱮᱫ ᱡᱟᱭᱜᱟ ᱨᱮᱢ ᱚᱲᱟᱜ ᱜᱚᱜᱼᱟ ᱪᱮᱠᱟᱜ ᱟᱢ ᱥᱮ ᱵᱟᱝ ᱟᱨ ᱟᱨ ᱱᱤᱡᱮᱨᱟᱜ ᱡᱟᱭᱜᱟ ᱛᱟᱦᱮᱱ ᱠᱷᱟᱱ ᱫᱚ ᱤᱱᱟᱹ ᱫᱚ ᱛᱟᱦᱮᱱᱟ ᱮᱱᱛᱮᱫ ᱛᱟᱭᱚᱢ ᱛᱮ ᱦᱚᱲ ᱠᱚ ᱥᱟᱸᱜᱮ ᱵᱟᱲᱟᱜ ᱨᱮᱦᱚᱸ ᱚᱲᱟᱜ ᱫᱩᱭᱟᱹᱨ ᱠᱚᱦᱚᱸ ᱡᱟᱭᱜᱟ ᱛᱟᱦᱮᱱᱟ ᱟᱨ ᱚᱱᱛᱮ ᱨᱮᱫᱚ ᱚᱠᱟᱨᱮᱢ ᱧᱟᱢᱟ ᱡᱟᱜᱟ ᱫᱚ ᱟᱫᱚ ᱵᱟᱹᱭ ᱵᱟᱹᱭᱛᱮ ᱟᱥᱚᱜ ᱠᱟᱹᱱᱟᱹᱧ ᱚᱱᱛᱮ ᱨᱮᱦᱚᱸ ᱯᱟᱥᱮᱡ ᱦᱩᱭᱩᱜᱼᱟ ᱵᱟᱹᱭ ᱵᱟᱹᱭᱛᱮ ᱦᱟᱸᱜ ᱚᱱᱠᱟᱱᱟᱜ ᱯᱨᱚᱠᱚᱞᱯᱚ ᱠᱚ ᱯᱨᱚᱠᱚᱞᱯᱚ ᱠᱚ ᱪᱮᱫ ᱠᱚ ᱩᱰᱩᱠᱚᱜᱼᱟ ᱦᱟᱸᱜ ᱠᱚᱞᱠᱟᱨᱠᱷᱟᱱᱟ ᱠᱚ ᱵᱤᱨᱤᱫᱟ ᱟᱫᱚ ᱯᱟᱥᱮᱡ ᱵᱟᱠᱚ ᱦᱤᱡᱩᱜᱼᱟ ᱯᱟᱥᱮᱡ ᱟᱵᱚᱥᱮᱫ ᱛᱟᱭᱚᱢ ᱛᱮ ᱟᱫᱚ ᱱᱤᱛᱚᱜ ᱫᱚ ᱡᱮᱦᱮᱛᱩ ᱱᱚᱛᱮ ᱯᱚᱥᱪᱤᱢᱵᱚᱝᱜᱚ ᱫᱚ ᱱᱟᱥᱮᱱᱟᱜ ᱩᱱᱱᱚᱛᱚ ᱟᱠᱟᱱᱟ ᱵᱷᱟᱜᱮ ᱢᱚᱡᱽ ᱥᱚᱨᱠᱟᱨᱮ ᱵᱚᱞᱚ ᱟᱠᱟᱱ ᱛᱮ ᱥᱮ ᱠᱚᱡᱮ ᱠᱚᱞᱠᱟᱨᱠᱷᱟᱱᱟ ᱠᱚ ᱵᱮᱨᱮᱫ ᱟᱠᱟᱫᱟ ᱟᱨ ᱪᱟᱥ ᱵᱟᱥ ᱠᱚᱦᱚᱸ ᱡᱚᱛᱚ ᱨᱚᱠᱚᱢ ᱯᱷᱚᱥᱚᱞ ᱦᱩᱭᱩᱜ ᱠᱟᱱᱛᱮ ᱚᱱᱟᱛᱮ ᱟᱫᱚ ᱪᱟᱞᱟᱜ ᱠᱟᱱᱟ ᱠᱚ ᱮᱱᱛᱮᱫ ᱚᱱᱟ ᱚᱱᱟ ᱠᱷᱟᱹᱛᱤᱨ ᱛᱮᱜᱮ ᱦᱮᱸ ᱦᱮᱸ ᱵᱟᱠᱷᱟᱱ ᱫᱚ ᱱᱚᱛᱮ ᱫᱚ ᱥᱟᱨᱟ ᱵᱚᱪᱷᱚᱨ ᱜᱮ ᱥᱮᱨᱚᱠᱚᱢ ᱡᱚᱛᱚ ᱨᱚᱠᱚᱢ ᱥᱤᱡᱤᱱ ᱜᱮ ᱢᱮᱱᱮᱜᱼᱟ ᱨᱮᱭᱟᱲ ᱦᱚᱸ ᱚᱠᱟ ᱥᱚᱢᱚᱭ ᱫᱚ ᱨᱮᱭᱟᱲ ᱜᱚᱨᱚᱢ ᱥᱚᱢᱚᱭ ᱫᱚ ᱜᱚᱨᱚᱢ ᱦᱮᱸ ᱫᱟᱜ ᱥᱚᱢᱚᱭ ᱫᱚ ᱫᱟᱜ ᱟᱨ ᱱᱚᱱᱛᱮ ᱫᱚ ᱦᱚᱸᱜᱼᱚ ᱱᱟ ᱥᱩᱡᱚᱠ ᱥᱩᱵᱤᱫᱟ ᱛᱮᱜᱮ ᱯᱟᱥᱮᱡ ᱚᱱᱛᱮ ᱚᱱᱟᱛᱮᱜᱮ ᱠᱚ ᱴᱟᱱᱟᱜ ᱠᱟᱱᱟ ᱦᱚᱲ ᱫᱚ ᱟᱨᱠᱤ ᱚᱱᱟ ᱠᱚ ᱚ ᱚᱵᱷᱟᱵ ᱵᱟᱹᱱᱩᱜ ᱦᱮᱸ ᱫᱟᱜ ᱠᱚᱦᱚᱸ ᱚᱵᱷᱟᱵ ᱵᱟᱹᱱᱩᱜᱼᱟ ᱠᱚᱞ ᱠᱚᱦᱚᱢ ᱡᱩᱫᱤᱢ ᱮᱱᱛᱮᱫ ᱵᱤᱥ ᱛᱤᱨᱤᱥ ᱯᱷᱩᱴᱮᱢ ᱤᱱᱟᱹ ᱛᱮᱜᱮ ᱫᱟᱜ ᱦᱚᱸ ᱧᱟᱢᱚᱜᱼᱟ ᱚᱱᱟ ᱦᱚᱸ ᱥᱟᱯᱷᱟ ᱫᱟᱜ ᱮᱠᱫᱚᱢ ᱚᱱᱟ ᱠᱚ ᱠᱟᱨᱚᱱ ᱛᱮᱜᱮ ᱯᱟᱥᱮᱡ ᱠᱚ ᱴᱟᱜᱟᱜ ᱠᱟᱱᱟ ᱱᱚᱛᱮ ᱫᱚ ᱦᱮᱸ ᱢᱟ ᱛᱚᱵᱮ ᱴᱷᱤᱠ ᱜᱮᱭᱟ ᱟᱪᱪᱷᱟ ᱦᱮᱸ ᱚᱱᱠᱟ ᱯᱷᱳᱱ ᱵᱟᱲᱟᱭ ᱢᱮᱦᱟᱸᱜ ᱦᱮᱸ ᱴᱷᱤᱠ ᱜᱮᱭᱟ